ᱦᱮᱸ ᱦᱮᱞᱳ ᱦᱮᱞᱳ ᱦᱮᱸ ᱦᱮᱸ ᱚᱱᱟ ᱟᱵᱮᱱ ᱫᱚ ᱚᱠᱟᱠᱷᱚᱡ ᱵᱮᱱ ᱨᱚᱲ ᱮᱫᱟ ᱟᱪᱷᱟ ᱟᱪᱷᱟ ᱦᱮᱸ ᱦᱮᱸ ᱢᱟ ᱞᱟᱹᱭᱵᱮᱱ ᱞᱟᱹᱭᱵᱮᱱ ᱦᱮᱸ ᱟᱞᱮ ᱱᱚᱣᱟ ᱮᱱᱡᱤᱭᱚ ᱨᱮᱱᱟᱜ ᱧᱩᱛᱩᱢ ᱫᱚ ᱦᱩᱭᱩᱜ ᱠᱟᱱᱟ ᱵᱤᱥᱱᱩᱵᱟᱴᱤ ᱟᱹᱫᱤᱵᱟᱹᱥᱤ ᱢᱟᱨᱥᱟᱞ ᱥᱚᱝᱜᱷᱚ ᱦᱮᱸ ᱦᱮᱸ ᱱᱚᱣᱟᱫᱚ ᱵᱤᱥᱮᱠ ᱠᱟᱭᱛᱮ ᱟᱹᱫᱤᱵᱟᱹᱥᱤ ᱠᱩ ᱪᱮᱛᱟᱱ ᱨᱮᱜᱤ ᱠᱟᱹᱢᱤ ᱠᱚᱫᱚ ᱦᱩᱭᱩᱜ ᱠᱟᱱᱟ ᱵᱚᱞᱮ ᱟᱪᱷᱟ ᱟᱪᱷᱟ ᱦᱮᱸ ᱟᱞᱮ ᱱᱚᱣᱟ ᱮᱱᱡᱤᱭᱚ ᱨᱮᱫᱚ ᱯᱨᱚᱛᱷᱚᱢᱚᱛᱚ ᱵᱟ ᱡᱟᱦᱟᱸ ᱠᱩ ᱠᱟᱹᱢᱤᱭ ᱥᱟᱵ ᱜᱚᱴᱟ ᱟᱠᱟᱫᱟ ᱚᱱᱟᱫᱚ ᱯᱨᱚᱛᱷᱚᱢ ᱠᱟᱭᱛᱮ ᱦᱩᱭᱩᱜ ᱠᱟᱱᱟ ᱟᱵᱩ ᱥᱟᱱᱛᱟᱲ ᱠᱩ ᱛᱟᱭᱱᱚᱢ ᱟᱠᱟᱱ ᱦᱚᱲᱠᱚᱣᱟᱜ ᱥᱮ ᱜᱤᱫᱽᱨᱟᱹ ᱠᱩ ᱪᱮᱫᱞᱮᱠᱟ ᱮᱰᱩᱠᱮᱥᱚᱱ ᱵᱩᱱ ᱮᱢ ᱫᱟᱲᱤᱭᱟᱠᱩᱣᱟ ᱢᱤᱫᱴᱮᱱ ᱥᱤᱠᱷᱱᱟᱹᱛ ᱨᱮᱱᱟᱜ ᱰᱟᱦᱟᱨ ᱪᱮᱠᱟᱵᱩᱱ ᱛᱮᱭᱟᱨ ᱫᱟᱲᱮᱭᱟᱜᱼᱟ ᱱᱚᱣᱟ ᱢᱤᱫᱴᱮᱡ ᱯᱟᱴ ᱱᱚᱣᱟ ᱠᱩ ᱥᱟᱶᱛᱮ ᱮᱜᱨᱤᱠᱟᱞᱪᱟᱨ ᱢᱟᱱᱮ ᱪᱟᱥ ᱟᱵᱟᱫ ᱦᱚᱸ ᱯᱟᱲᱦᱟᱜ ᱥᱟᱶ ᱥᱟᱶᱛᱮ ᱪᱮᱫᱞᱮᱠᱟ ᱜᱤᱫᱽᱨᱟᱹᱭ ᱪᱮᱫ ᱫᱟᱲᱮᱭᱟᱜᱼᱟ ᱱᱚᱝᱠᱟᱱ ᱢᱤᱫᱴᱮᱡ ᱯᱨᱚᱜᱨᱟᱢ ᱠᱩ ᱪᱟᱞᱟᱜ ᱠᱟᱱᱟ ᱚᱱᱟ ᱥᱟᱶᱛᱮ ᱦᱮᱞᱛ ᱯᱨᱚᱜᱨᱟᱢ ᱢᱮᱱᱟᱜᱼᱟ ᱯᱷᱤᱥᱟᱨᱤ ᱯᱨᱚᱡᱮᱠᱴ ᱢᱮᱱᱟᱜᱼᱟ ᱥᱮ ᱡᱮᱢ ᱡᱮᱞᱤ ᱟᱪᱟᱨ ᱱᱚᱣᱟ ᱠᱚᱦᱚᱸ ᱟᱠᱷᱨᱤᱧᱚᱜᱼᱟ ᱟᱨ ᱥᱟᱶᱛᱮ ᱱᱚᱣᱟ ᱢᱤᱣᱡᱤᱭᱟᱢ ᱢᱤᱫᱴᱮᱡ ᱞᱮ ᱵᱮᱱᱟᱣ ᱨᱟᱠᱟᱵ ᱟᱠᱟᱫᱟ ᱱᱚᱝ ᱠᱟᱱᱟᱜ ᱠᱟᱹᱢᱤ ᱦᱚᱨᱟ ᱠᱩ ᱱᱤᱛ ᱫᱷᱟᱹᱵᱤᱡ ᱪᱟᱞᱟᱜ ᱠᱟᱱᱟ ᱦᱮᱸ ᱮᱠᱫᱚᱢ ᱮᱠᱫᱚᱢ ᱦᱮᱸ ᱮᱠᱪᱩᱭᱮᱞᱤ ᱱᱚᱣᱟ ᱯᱷᱟᱱᱰ ᱫᱚ ᱥᱮ ᱱᱚᱣᱟ ᱥᱚᱝᱥᱛᱷᱟ ᱫᱚ ᱦᱩᱭᱩᱜ ᱠᱟᱱᱟ ᱢᱤᱫᱴᱮᱡ ᱵᱤᱫᱮᱥᱤ ᱯᱷᱟᱱᱰ ᱛᱮ ᱪᱟᱞᱟᱜ ᱠᱟᱱᱟ ᱱᱚᱣᱟ ᱫᱚ ᱢᱤᱫᱴᱮᱡ ᱡᱟᱨᱢᱟᱱᱤ ᱢᱤᱫᱴᱮᱡ ᱥᱚᱝᱥᱛᱷᱟ ᱚᱸᱰᱮ ᱦᱚᱸ ᱵᱤᱥᱱᱩᱵᱟᱴᱤ ᱮᱱᱰ ᱡᱟᱨᱢᱟᱱ ᱨᱮᱱ ᱠᱤᱪᱷᱩ ᱯᱨᱮᱱᱰ ᱢᱮᱱᱟᱜ ᱠᱚᱣᱟ ᱱᱩᱠᱩ ᱠᱩ ᱱᱚᱣᱟ ᱯᱷᱟᱱᱰ ᱫᱚᱠᱩ ᱜᱨᱚᱭᱮᱫᱟ ᱚᱱᱠᱟ ᱠᱟᱛᱮ ᱵᱚᱞᱮ ᱥᱟᱦᱟᱡᱚ ᱠᱩ ᱧᱟᱢᱚᱜ ᱠᱟᱱᱟ

ᱟᱪᱪᱷᱟ ᱦᱮᱸ ᱯᱨᱚᱛᱷᱚᱢᱚᱛᱚ ᱱᱚᱝᱠᱟ ᱫᱚ ᱵᱟᱝ ᱦᱩᱭᱩᱜᱼᱟ ᱱᱚᱣᱟ ᱨᱮᱭᱟᱜ ᱢᱤᱫᱴᱮᱡ ᱥᱤᱥᱴᱮᱢ ᱨᱩᱞᱥ ᱢᱮᱱᱟᱜᱼᱟ ᱱᱚᱣᱟ ᱫᱚ ᱦᱩᱭᱩᱜ ᱠᱟᱱᱟ ᱟᱢᱡᱚᱫᱤ ᱢᱤᱫᱴᱮᱡ ᱥᱚᱝᱥᱛᱟᱢ ᱠᱷᱩᱞᱟᱹᱣᱟ ᱥᱮ ᱢᱤᱫᱴᱮᱡ ᱠᱞᱟᱵᱮᱢ ᱠᱷᱩᱞᱟᱹᱣᱟ ᱯᱨᱚᱛᱷᱚ ᱢᱚᱛᱚ ᱟᱢᱫᱚ ᱵᱟᱨᱯᱮ ᱵᱚᱪᱷᱚᱨ ᱠᱟᱹᱢᱤ ᱦᱩᱭᱩᱜ ᱛᱟᱢᱟ ᱵᱟᱨᱯᱮ ᱵᱚᱪᱷᱚᱨ ᱠᱟᱹᱢᱤ ᱯᱚᱨᱮ ᱟᱢᱟᱜ ᱠᱟᱜᱚᱡ ᱯᱚᱛᱨᱚ ᱟᱢᱟᱜ ᱪᱮᱫ ᱪᱮᱫ ᱠᱟᱹᱢᱤᱦᱚᱨᱟ ᱠᱟᱱᱛᱟᱢᱟ ᱱᱚᱣᱟᱨᱮᱱᱟᱜ ᱢᱤᱫᱴᱮᱡ ᱰᱮᱴᱟ ᱞᱟᱜᱟᱜᱼᱟ ᱟᱫᱚ ᱱᱚᱣᱟᱠᱩ ᱰᱮᱴᱟ ᱤᱫᱤᱠᱟᱛᱮᱫ ᱟᱢᱫᱚ ᱯᱨᱚᱛᱷᱚᱢ ᱨᱮᱡᱤᱥᱴᱟᱨ ᱦᱩᱭᱩᱜ ᱛᱟᱢᱟ ᱥᱚᱨᱠᱟᱨᱟᱜ ᱯᱚᱦᱟᱨᱮ ᱥᱚᱨᱠᱟᱨ ᱡᱚᱠᱷᱚᱱ ᱱᱚᱣᱟ ᱨᱮᱡᱤᱥᱴᱟᱨ ᱠᱟᱛᱮ ᱚᱱᱩᱢᱚᱛᱤᱭ ᱮᱢᱟᱢᱟ ᱛᱚᱠᱷᱚᱱ ᱠᱷᱟᱡᱜᱮ ᱟᱢᱫᱚ ᱠᱤᱱᱛᱩ ᱵᱤᱵᱷᱤᱱᱱᱚ ᱩᱛᱱᱟᱹᱣ ᱠᱟᱹᱢᱤᱨᱮ ᱥᱮ ᱥᱮᱵᱟᱢᱩᱞᱤᱠ ᱠᱟᱹᱢᱤ ᱥᱮ ᱮᱴᱟᱜ ᱮᱴᱟᱜ ᱠᱟᱹᱢᱤ ᱯᱚᱱᱛᱷᱟᱢ ᱦᱟᱛᱟᱣ ᱫᱟᱲᱮᱭᱟᱜ ᱟ ᱱᱚᱝᱠᱟ ᱠᱟᱱᱟ ᱱᱤᱭᱚᱢ ᱦᱮᱸ ᱦᱮᱸ ᱦᱮᱸ ᱦᱮᱸ ᱦᱮᱸ ᱚᱱᱟᱫᱚ ᱜᱟᱱᱚᱜ ᱜᱮᱭᱟ ᱯᱨᱚᱛᱷᱚᱢᱚᱛᱚ ᱞᱟᱹᱭᱞᱮᱜᱤ ᱟᱯᱮ ᱚᱱᱛᱮᱱ ᱠᱩ ᱜᱤᱫᱽᱨᱟᱹ ᱡᱚᱫᱤ ᱟᱞᱮᱭᱟᱜ ᱱᱚᱰᱮ ᱢᱤᱫᱴᱮᱡ ᱠᱟᱹᱴᱤᱡ ᱯᱟᱨᱟ ᱦᱚᱥᱴᱮᱞ ᱢᱮᱱᱟᱜ ᱜᱮᱭᱟ ᱟᱫᱚ ᱚᱸᱰᱮ ᱫᱚ ᱯᱷᱟᱭᱤᱯ ᱴᱩ ᱴᱮᱱᱞᱮ ᱫᱚᱦᱚ ᱠᱚᱣᱟ ᱟᱫᱚ ᱱᱚᱰᱮ ᱫᱚ ᱩᱱᱟᱹᱜ ᱜᱟᱱ ᱢᱤᱫᱴᱮᱱ ᱥᱚᱝᱥᱛᱟ ᱩᱱᱟᱹᱜ ᱜᱟᱱ ᱟᱛᱳ ᱴᱚᱞᱟᱨᱮᱱ ᱜᱤᱫᱽᱨᱟᱹ ᱛᱚ ᱵᱟᱭ ᱦᱟᱛᱟᱣ ᱫᱟᱲᱮᱭᱟᱠᱩᱣᱟ ᱡᱚᱛᱚ ᱫᱚ ᱟᱨ ᱥᱚᱢᱵᱷᱚᱵ ᱦᱚᱸ ᱵᱟᱝ ᱠᱟᱱᱟ ᱚᱱᱟ ᱠᱷᱟᱹᱛᱤᱨ ᱛᱮ ᱢᱤᱫᱴᱮᱡ ᱥᱤᱥᱴᱮᱢ ᱞᱮ ᱫᱚᱦᱚᱣᱟᱠᱟᱫᱟ ᱱᱚᱣᱟ ᱫᱚ ᱦᱩᱭᱩᱜ ᱠᱟᱱᱟ ᱡᱟᱦᱟᱸᱭ ᱜᱤᱫᱽᱨᱟᱹ ᱯᱟᱸᱪᱣᱟ ᱠᱞᱟᱥᱨᱮ ᱯᱷᱟᱭᱤᱵᱽ ᱨᱮᱭ ᱵᱷᱚᱨᱛᱤᱜᱼᱟ ᱩᱱᱤᱫᱚ ᱯᱨᱚᱛᱷᱚᱢᱚᱛᱚ ᱟᱡ ᱢᱤᱫᱴᱮᱡ ᱯᱚᱨᱤᱠᱷᱟ ᱮᱢᱚᱜ ᱦᱩᱭᱩᱜ ᱛᱟᱭᱟ ᱚᱱᱟ ᱯᱚᱨᱤᱠᱷᱟ ᱡᱚᱫᱤᱭ ᱯᱟᱥᱞᱮᱠᱷᱟᱡ ᱛᱟᱦᱚᱞᱮ ᱱᱚᱣᱟ ᱦᱚᱥᱴᱮᱞ ᱨᱮ ᱢᱤᱫᱴᱮᱡ ᱛᱟᱦᱮᱱ ᱨᱮᱭᱟᱜ ᱫᱟᱣᱮ ᱧᱟᱢᱟ ᱱᱚᱝᱠᱟ ᱢᱤᱫᱴᱮᱡ ᱥᱤᱥᱴᱮᱢ ᱢᱮᱱᱟᱜᱼᱟ ᱟᱨᱢᱤᱫᱴᱮᱡ ᱞᱮ ᱥᱟᱦᱟᱡᱚ ᱫᱟᱲᱮᱭᱟᱯᱮᱭᱟ ᱚᱱᱟᱫᱚ ᱠᱟᱱᱟ ᱟᱯᱮ ᱟᱛᱳ ᱴᱚᱞᱟᱠᱚᱨᱮ ᱡᱚᱫᱤ ᱥᱩᱨ ᱨᱮ ᱤᱥᱠᱩᱞ ᱵᱟᱹᱱᱩᱜ ᱠᱷᱟᱡ ᱯᱨᱟᱭᱢᱟᱨᱤ ᱤᱥᱠᱩᱞ ᱡᱚᱫᱤ ᱵᱟᱹᱱᱩᱜ ᱠᱷᱟᱡ ᱟᱨ ᱚᱸᱰᱮᱱ ᱠᱩᱡ ᱜᱤᱫᱽᱨᱟᱹ ᱡᱚᱫᱤ ᱠᱩ ᱯᱟᱲᱦᱟᱜ ᱠᱟᱱᱠᱷᱟᱡ ᱵᱟᱨᱦᱮ ᱠᱚᱨᱮ ᱥᱮ ᱦᱟᱭ ᱤᱥᱠᱩᱞ ᱠᱚᱨᱮ ᱛᱟᱦᱚᱞᱮ ᱟᱯᱮ ᱟᱛᱳ ᱨᱮ ᱜᱟᱞᱢᱟᱨᱟᱣ ᱠᱟᱛᱮ ᱢᱤᱫᱴᱮᱡ ᱨᱮᱡᱩᱞᱮᱥᱚᱱ ᱯᱮ ᱚᱞᱟ ᱚᱱᱟ ᱨᱮᱡᱩᱞᱮᱥᱚᱱ ᱢᱤᱴᱤᱱ ᱠᱟᱛᱮ ᱨᱮᱡᱩᱞᱮᱥᱚᱱ ᱚᱞᱠᱟᱛᱮ ᱡᱮ ᱟᱯᱮ ᱪᱮᱫ ᱯᱮ ᱠᱷᱚᱡᱚᱜ ᱠᱟᱱᱟ ᱚᱱᱟᱠᱚᱯᱮ ᱮᱢᱫᱟᱲᱮᱭᱟᱜᱼᱟ ᱟᱫᱚ ᱟᱞᱮᱨᱮᱱ ᱱᱚᱰᱮ ᱠᱚᱨᱠᱚᱢᱤᱴᱤ ᱡᱟᱦᱟᱸᱭ ᱢᱮᱱᱟᱜ ᱠᱚᱣᱟ ᱩᱱᱠᱩ ᱚᱱᱟᱠᱩ ᱵᱤᱪᱟᱹᱨ ᱵᱟᱲᱟ ᱠᱟᱛᱮ ᱡᱚᱫᱤ ᱚᱱᱟ ᱟᱯᱮ ᱴᱚᱴᱷᱟᱨᱮ ᱢᱤᱫᱴᱮᱡ ᱱᱟᱭᱤᱴ ᱤᱥᱠᱩᱞ ᱞᱮᱠᱟᱱᱟᱜ ᱡᱚᱫᱤ ᱜᱚᱲᱚᱞᱮ ᱮᱢᱫᱟᱲᱮᱭᱟᱯᱮ ᱠᱷᱟᱡ ᱛᱟᱦᱚᱞᱮ ᱚᱱᱟᱦᱚ ᱜᱟᱱᱠᱚᱜᱼᱟ ᱫᱚ ᱟᱯᱮ ᱚᱱᱛᱮᱡ ᱠᱩᱜᱤ ᱴᱤᱪᱟᱨ ᱠᱚᱫᱚ ᱠᱩ ᱛᱟᱦᱮᱱᱟ ᱟᱫᱚ ᱚᱱᱟᱫᱚ ᱯᱚᱨᱤᱪᱟᱞᱚᱱᱟ ᱞᱟᱹᱜᱤᱫ ᱢᱤᱫᱴᱮᱡ ᱠᱚᱢᱤᱴᱤ ᱵᱮᱱᱟᱣ ᱦᱩᱭᱩᱜ ᱛᱟᱯᱮᱭᱟ ᱟᱨ ᱚᱱᱠᱟᱱᱟᱜ ᱡᱚᱫᱤ ᱟᱞᱮᱥᱮᱫ ᱠᱷᱚᱱᱟᱜ ᱜᱚᱲᱚᱞᱮ ᱮᱢᱫᱟᱲᱮᱭᱟᱯᱮ ᱠᱷᱟᱡ ᱛᱟᱦᱚᱞᱮ ᱚᱱᱟᱦᱚ ᱢᱤᱫᱴᱮᱡ ᱜᱟᱱᱚᱜᱼᱟ ᱵᱚᱞᱮ

ᱟᱪᱷᱟ ᱟᱪᱷᱟ ᱦᱮᱸ ᱟᱫᱚ ᱱᱚᱣᱟᱫᱚ ᱢᱤᱫᱴᱮᱡ ᱵᱤᱪᱟᱹᱨ ᱨᱮᱭᱟᱜ ᱵᱤᱥᱚᱭ ᱠᱟᱱᱟ ᱱᱚᱝᱠᱟᱱᱟᱜ ᱦᱮᱞᱯᱢᱟ ᱮᱱᱛᱮ ᱜᱚᱴᱟ ᱫᱤᱥᱟᱹᱢ ᱨᱮᱱ ᱦᱚᱲ ᱛᱚ ᱟᱨ ᱵᱟᱢ ᱮᱢ ᱫᱟᱲᱮᱭᱟᱠᱩᱣᱟ ᱟᱫᱚ ᱮᱱᱛᱮᱦᱚ ᱵᱚᱞᱮ ᱡᱟᱦᱟᱸᱭ ᱯᱷᱮᱢᱮᱞᱤ ᱥᱟᱹᱨᱤᱜᱤ ᱟᱹᱰᱤ ᱟᱸᱴᱮ ᱱᱟᱪᱟᱨ ᱜᱮᱭᱟ ᱟᱨ ᱨᱳᱜᱽ ᱟᱡᱟᱨ ᱨᱮᱭ ᱯᱟᱲᱟᱣ ᱟᱠᱟᱱᱟ ᱚᱱᱟ ᱨᱳᱜᱽ ᱟᱡᱟᱨ ᱠᱷᱚᱡ ᱨᱟᱠᱟᱵᱚᱜ ᱥᱮ ᱵᱟᱧᱪᱟᱜ ᱨᱮᱭᱟᱜ ᱥᱟᱹᱨᱤᱜᱮ ᱩᱱᱤᱭᱟᱜ ᱥᱟᱢᱚᱨᱛᱷᱚ ᱵᱟᱹᱱᱩᱜ ᱛᱟᱭᱟ ᱛᱟᱦᱚᱞᱮ ᱚᱱᱠᱟᱡ ᱠᱩᱫᱚ ᱟᱞᱮ ᱱᱚᱰᱮ ᱢᱤᱫᱴᱮᱡ ᱦᱟᱥᱯᱟᱛᱟᱞ ᱢᱮᱱᱟᱜᱼᱟ ᱟᱫᱚ ᱚᱱᱰᱮ ᱮᱰᱢᱤᱥᱚᱱ ᱠᱟᱛᱮ ᱰᱟᱠᱛᱟᱨ ᱠᱩ ᱧᱮᱞᱠᱟᱛᱮᱜ ᱩᱱᱤᱭᱟᱜ ᱟᱡᱨᱠᱩ ᱵᱤᱰᱟᱹᱣᱟ ᱵᱤᱰᱟᱹᱣ ᱠᱟᱛᱮ ᱩᱱᱠᱩ ᱡᱚᱫᱤ ᱢᱚᱱᱮᱭᱟ ᱡᱮ ᱱᱚᱣᱟᱫᱚ ᱱᱚᱝᱠᱟ ᱨᱟᱱᱮ ᱡᱚᱢᱞᱮᱠᱷᱟᱡ ᱥᱮ ᱚᱯᱟᱨᱥᱮᱱ ᱞᱮᱠᱷᱟᱡ ᱡᱩᱛᱩᱜᱼᱟ ᱟᱫᱚ ᱚᱱᱠᱟᱱ ᱡᱟᱭᱜᱟᱨᱮ ᱥᱮ ᱚᱱᱠᱟᱱ ᱞᱟᱹᱴᱩ ᱦᱟᱥᱯᱟᱛᱟᱞ ᱨᱮ ᱠᱩᱞᱨᱮᱭᱟᱜ ᱦᱚᱸ ᱚᱱᱟᱞᱮ ᱠᱩᱨᱩᱢᱩᱴᱩᱭᱟ

ᱟᱪᱷᱟ ᱟᱪᱷᱟ ᱦᱮᱸ ᱦᱮᱸ ᱢᱟ ᱛᱟᱦᱚᱞᱮ ᱟᱭᱢᱟ ᱟᱭᱢᱟ ᱥᱟᱨᱦᱟᱣ ᱟᱪᱷᱟ ᱟᱪᱷᱟ ᱴᱷᱤᱠ ᱜᱮᱭᱟ

ᱴᱷᱤᱠ ᱜᱮᱭᱟ ᱧᱟᱯᱟᱢ ᱦᱩᱭᱞᱮᱱᱠᱷᱟᱡ ᱵᱚ ᱨᱚᱯᱚᱲᱟᱦᱟᱜ ᱢᱚᱪᱛᱮ ᱦᱮᱸ ᱢᱟ ᱡᱚᱦᱟᱨ ᱜᱮ